ᱤᱧ ᱠᱷᱟᱱᱴᱟᱲ ᱩᱛᱩ ᱤᱥᱤᱱ ᱟᱹᱰᱤ ᱟᱸᱴ ᱜᱮᱧ ᱵᱩᱡᱷᱟᱹᱣᱟ ᱪᱤᱠᱟᱹᱛᱮ ᱠᱷᱟᱱᱴᱟᱲ ᱜᱮᱫ ᱦᱚᱸ ᱟᱹᱰᱤ ᱠᱚᱥᱴᱚᱣᱟ ᱟᱨ ᱜᱮᱫ ᱞᱮᱠᱷᱟᱱ ᱞᱚ ᱞᱟᱴᱷᱟᱣᱟ ᱟᱹᱰᱤ ᱤᱭᱟᱹ ᱛᱚᱣᱟ ᱜᱮ ᱚᱰᱳᱠᱚᱜᱼᱟ ᱟᱨ ᱚᱱᱟ ᱫᱚ ᱛᱤᱠᱤ ᱢᱮ ᱟᱨ ᱚᱱᱟ ᱛᱤᱠᱤ ᱠᱟᱛᱮ ᱦᱚᱸ ᱟᱹᱰᱤ ᱰᱷᱮᱹᱨ ᱢᱚᱥᱞᱟ ᱮᱢ ᱢᱮ ᱮᱱ ᱛᱮ ᱦᱚᱸ ᱚᱠᱟ ᱡᱚᱦᱚᱜ ᱫᱚ ᱟᱹᱰᱤ ᱜᱮ ᱟᱸᱴ ᱵᱩᱡᱷᱟᱹᱜᱼᱟ ᱟᱨ ᱚᱠᱟ ᱡᱚᱦᱚᱜ ᱫᱚ ᱴᱷᱤᱠ ᱜᱮ ᱵᱮᱱᱟᱜᱼᱟ ᱚᱱᱟ ᱡᱤᱱᱤᱥ ᱜᱮ ᱟᱹᱰᱤ ᱜᱟᱱ ᱠᱩᱨᱩᱢᱩᱴᱩ ᱦᱩᱭᱩᱜᱼᱟ ᱟᱨ ᱠᱩᱨᱩᱢᱩᱴᱩ ᱠᱟᱛᱮ ᱦᱚᱸ ᱮᱱ ᱨᱮ ᱦᱚᱸ ᱟᱸᱴ ᱜᱮᱭᱟ ᱟᱨ ᱮᱱ ᱨᱮ ᱦᱚᱸ ᱵᱮᱥᱛᱮ ᱵᱟᱝ ᱤᱥᱤᱱᱚᱜᱼᱟ